ᱟᱞᱮ ᱱᱚᱣᱟ ᱠᱚᱨᱮᱜ ᱫᱚ ᱟᱹᱰᱤ ᱜᱟᱱ ᱠᱷᱮᱞ ᱦᱩᱭᱩᱜᱼᱟ ᱡᱟᱦᱟᱸ ᱠᱚᱫᱚ ᱞᱮ ᱢᱮᱛᱟᱜᱟ ᱥᱤᱢ ᱛᱩᱯᱩᱫ ᱡᱚᱥ ᱛᱩᱧ ᱰᱟᱹᱝᱨᱤ ᱠᱷᱩᱱᱴᱟᱹᱣ ᱰᱟᱹᱝᱨᱤ ᱠᱷᱩᱱᱴᱟᱹᱣ ᱫᱚ ᱥᱚᱦᱨᱟᱭ ᱯᱚᱨᱚᱵᱽ ᱨᱮᱞᱮ ᱢᱟᱱᱟᱣᱟ ᱟᱨ ᱡᱚᱥ ᱛᱩᱧ ᱫᱚ ᱱᱚᱝᱠᱟ ᱡᱟᱦᱟᱸ ᱛᱤᱥ ᱠᱚᱨᱮ ᱠᱚ ᱢᱟᱱᱟᱣ ᱵᱟᱲᱟᱭᱟᱞᱮ ᱟᱨ ᱰᱟᱹᱝᱨᱤ ᱠᱷᱩᱱᱴᱟᱹᱣ ᱠᱚᱨᱮ ᱫᱚ ᱟᱹᱰᱤ ᱥᱟᱸᱜᱮ ᱯᱮᱲᱟ ᱠᱚ ᱠᱚ ᱦᱤᱡᱩᱜᱼᱟ ᱦᱚᱯᱚᱱ ᱮᱨᱟ ᱢᱤᱥᱨᱟ ᱠᱚ ᱦᱚᱸ ᱞᱮ ᱱᱮᱣᱛᱟ ᱵᱟᱲᱟ ᱠᱚᱜᱮᱭᱟ ᱟᱨ ᱟᱞᱮ ᱟᱛᱳ ᱨᱮ ᱦᱚᱸ ᱱᱚᱰᱮ ᱦᱩᱭᱩᱜ ᱜᱮᱭᱟ ᱰᱟᱹᱝᱨᱤ ᱠᱷᱩᱱᱴᱟᱹᱣ ᱟᱨ ᱟᱹᱰᱤ ᱥᱟᱸᱜᱮ ᱯᱮᱲᱟ ᱠᱚ ᱡᱟᱣᱨᱟᱜ ᱜᱮᱭᱟ ᱟᱨ ᱫᱚᱢᱮ ᱥᱟᱸᱜᱮ ᱯᱮᱲᱟ ᱠᱚ ᱠᱚ ᱡᱟᱣᱨᱟᱜᱼᱟ ᱟᱨ ᱰᱟᱹᱝᱨᱤ ᱠᱷᱩᱱᱴᱟᱹᱣ ᱦᱩᱭᱩᱜᱼᱟ ᱟᱨ ᱚᱱᱟ ᱨᱮᱭᱟᱜ ᱟᱹᱰᱤ ᱨᱟᱹᱥᱠᱟ ᱞᱮ ᱵᱩᱡᱷᱟᱹᱣᱟ ᱧᱮᱞ ᱠᱟᱛᱮ ᱟᱨ ᱡᱚᱥ ᱛᱩᱧ ᱦᱚᱞᱮ ᱫᱚᱦᱚᱭ ᱠᱷᱟᱡ ᱱᱚᱣᱟ ᱠᱚᱨᱮᱜ ᱮᱱ ᱦᱚᱸ ᱟᱹᱰᱤ ᱥᱟᱸᱜᱮ ᱯᱮᱲᱟ ᱠᱚ ᱦᱚᱸ ᱟᱛᱳ ᱠᱚᱨᱮ ᱞᱮ ᱦᱚᱦᱚ ᱟᱠᱚᱣᱟ ᱟᱨ ᱟᱨ ᱮᱴᱟᱜ ᱟᱛᱳ ᱠᱚᱨᱮ ᱠᱷᱚᱱ ᱦᱚᱸ ᱟᱹᱰᱤ ᱥᱟᱸᱜᱮ ᱯᱮᱲᱟ ᱠᱚ ᱠᱚ ᱟᱨ ᱟᱹᱰᱤ ᱥᱟᱸᱜᱮ ᱦᱚᱲ ᱠᱚ ᱠᱚ ᱡᱟᱣᱨᱟᱜᱼᱟ ᱧᱮᱞ ᱞᱟᱹᱜᱤᱫ ᱛᱮ ᱟᱨ ᱚᱱᱟ ᱠᱚᱨᱮᱜ ᱟᱹᱰᱤ ᱟᱹᱰᱤ ᱯᱨᱟᱭᱤᱡᱽ ᱠᱚ ᱠᱚ ᱫᱚᱦᱚ ᱵᱟᱲᱟ ᱠᱟᱜᱼᱟ ᱡᱟᱦᱟᱸᱭ ᱡᱟᱦᱟᱸᱭ ᱠᱚ ᱡᱤᱛᱠᱟᱹᱨᱚᱜ ᱟᱠᱚ ᱩᱱᱠᱩ ᱠᱚ ᱯᱨᱟᱭᱤᱡᱽ ᱠᱚ ᱠᱚ ᱤᱫᱤᱭᱟ ᱟᱨ ᱟᱹᱰᱤ ᱵᱮᱥᱛᱮ ᱡᱚᱥ ᱛᱩᱧ ᱦᱚᱸ ᱦᱩᱭᱩᱜ ᱜᱮᱭᱟ ᱟᱨ ᱚᱱᱟ ᱠᱚᱨᱮᱜ ᱟᱹᱰᱤ ᱥᱟᱸᱜᱮ ᱜᱟᱱ ᱜᱮ ᱯᱮᱲᱟ ᱠᱚ ᱠᱚ ᱡᱟᱣᱨᱟᱜᱼᱟ ᱟᱨ ᱚᱱᱟ ᱨᱮᱭᱟᱜ ᱦᱚᱸ ᱫᱚᱢᱮ ᱨᱟᱹᱥᱠᱟᱹ ᱞᱮ ᱦᱟᱛᱟᱣ ᱜᱮᱭᱟ ᱟᱨ ᱟᱨ ᱦᱩᱭᱱᱟ ᱥᱤᱢ ᱛᱩᱯᱩᱫ ᱥᱤᱢ ᱛᱩᱯᱩᱫ ᱨᱮ ᱦᱚᱸ ᱱᱚᱣᱟ ᱠᱚᱨᱮᱢᱟ ᱡᱟᱹᱥᱛᱤᱢᱟ ᱠᱩᱲᱤ ᱠᱚᱢᱟ ᱵᱟᱠᱚ ᱪᱟᱞᱟᱜᱼᱟ ᱟᱨ ᱟᱨ ᱠᱚᱲᱟ ᱠᱚᱢᱟ ᱠᱚ ᱦᱤᱡᱩᱜ ᱜᱮᱭᱟ ᱥᱤᱢ ᱛᱩᱯᱩᱫ ᱡᱚᱦᱚᱜ ᱫᱚᱢᱮ ᱥᱟᱸᱜᱮ ᱦᱚᱲ ᱠᱚ ᱠᱚ ᱡᱟᱣᱨᱟᱜᱼᱟ ᱯᱮᱲᱟ ᱠᱚ ᱠᱚ ᱦᱤᱡᱩᱜᱼᱟ ᱟᱛᱳ ᱠᱚᱨᱮ ᱦᱚᱸ ᱟᱨ ᱟᱨ ᱥᱤᱢ ᱛᱩᱯᱩᱫ ᱦᱩᱭᱩᱜᱼᱟ ᱟᱨ ᱫᱚᱢᱮ ᱥᱟᱸᱜᱮ ᱥᱤᱢ ᱠᱚ ᱠᱚ ᱟᱹᱜᱩ ᱠᱟᱠᱚᱣᱟ ᱟᱨ ᱡᱟᱦᱟᱸᱭ ᱠᱚ ᱫᱟᱲᱮᱟᱜᱼᱟ ᱩᱱᱠᱩ ᱠᱚᱢᱟ ᱠᱚ ᱫᱟᱲᱮᱜ ᱜᱮᱭᱟ ᱟᱨ ᱡᱤᱛᱠᱟᱹᱨ ᱵᱟᱞᱟ ᱠᱚᱫᱚ ᱟᱹᱰᱤ ᱨᱟᱹᱥᱠᱟᱹ ᱠᱚ ᱵᱩᱡᱷᱟᱹᱣᱟ ᱟᱨ ᱦᱟᱨᱟᱣ ᱵᱟᱞᱟ ᱠᱚᱫᱚ ᱩᱱᱟᱹᱜ ᱨᱟᱹᱥᱠᱟᱹ ᱫᱚ ᱵᱟᱠᱚ ᱵᱩᱡᱷᱟᱹᱣᱟ ᱟᱨ ᱱᱚᱣᱟ ᱠᱚᱜᱮ ᱟᱹᱰᱤ ᱥᱟᱸᱜᱮ ᱪᱮᱫ ᱦᱩᱭᱩᱜ ᱠᱟᱱᱟ ᱡᱟᱦᱟᱸ ᱟᱹᱰᱤ ᱟᱹᱰᱤ ᱜᱮ ᱨᱟᱹᱥᱠᱟᱹ ᱛᱮᱞᱮ ᱢᱟᱱᱟᱣᱟ ᱟᱨ ᱱᱚᱣᱟ ᱠᱚᱨᱮᱜ ᱜᱮ ᱩᱱᱟᱹᱜ ᱥᱟᱸᱜᱮ ᱯᱮᱲᱟ ᱠᱚ ᱠᱚ ᱦᱤᱡᱩᱜᱼᱟ ᱟᱨ ᱵᱮᱥ ᱛᱮᱜᱮ ᱞᱮ ᱢᱟᱱᱟᱣᱟ ᱱᱚᱣᱟ ᱠᱷᱮᱞ ᱠᱚ